ᱟᱞᱮ ᱴᱚᱴᱷᱟ ᱨᱮᱫᱚ ᱴᱩᱨ ᱜᱟᱹᱭᱤᱰ ᱨᱮᱱ ᱦᱚᱲ ᱠᱚᱦᱚᱸ ᱢᱮᱱᱟᱜ ᱠᱚᱜᱮᱭᱟ ᱛᱚ ᱚᱱᱠᱟᱱ ᱦᱚᱲ ᱡᱮ ᱡᱟᱦᱟᱸᱭ ᱴᱩᱨ ᱠᱚᱨᱮ ᱪᱟᱞᱟᱣ ᱠᱟᱛᱮ ᱠᱚ ᱜᱟᱹᱭᱤᱰ ᱠᱚᱣᱟ ᱛᱚ ᱩᱱᱠᱩ ᱦᱚᱲ ᱚᱱᱮ ᱚᱱᱟ ᱴᱩᱨ ᱥᱚᱢᱚᱱᱫᱷᱮ ᱢᱟᱱᱮ ᱠᱟᱹᱴᱤᱡ ᱠᱟᱹᱴᱤᱡ ᱦᱩᱰᱤᱧ ᱠᱷᱚᱱᱟᱜ ᱮᱠᱫᱚᱢ ᱢᱟᱨᱟᱝ ᱢᱟᱨᱟᱝ ᱡᱤᱱᱤᱥ ᱫᱷᱟᱹᱵᱤᱡ ᱠᱚ ᱞᱟᱹᱭᱟᱠᱚᱣᱟ ᱡᱮ ᱚᱠᱟ ᱥᱮᱫ ᱛᱮ ᱪᱟᱞᱟᱜ ᱦᱩᱭᱩᱜᱼᱟ ᱚᱠᱟᱨᱮ ᱯᱷᱮᱰᱚᱜ ᱦᱩᱭᱩᱜᱼᱟ ᱚᱠᱟᱨᱮ ᱪᱮᱫ ᱪᱮᱠᱟᱭ ᱦᱩᱭᱩᱜᱼᱟ ᱚᱠᱟᱨᱮ ᱪᱮᱫ ᱪᱮᱠᱟ ᱵᱟᱝ ᱚᱠᱟᱨᱮ ᱡᱚᱢ ᱧᱟᱢᱚᱜᱼᱟ ᱚᱠᱟ ᱠᱚᱨᱮ ᱡᱟᱦᱟᱱᱟᱜ ᱠᱚ ᱦᱟᱛᱟᱣ ᱦᱩᱭᱩᱜᱼᱟ ᱚᱠᱟ ᱠᱚᱨᱮ ᱛᱟᱦᱮᱱ ᱦᱩᱭᱩᱜᱼᱟ ᱥᱮ ᱚᱱᱠᱟ ᱜᱮ ᱥᱚᱢᱚᱥᱛᱚ ᱠᱤᱪᱷᱩ ᱠᱚ ᱞᱟᱹᱭ ᱟᱠᱚᱣᱟ

ᱛᱚ ᱩᱱᱠᱩ ᱠᱚ ᱯᱚᱛᱤᱴᱤ ᱡᱟᱭᱜᱟ ᱨᱮᱜᱮ ᱟᱞᱟᱫᱟ ᱟᱞᱟᱫᱟ ᱢᱮᱱᱟᱜ ᱠᱚᱣᱟ ᱛᱚ ᱡᱮᱢᱚᱱ ᱤᱧ ᱞᱟᱹᱭ ᱠᱮᱫᱟ ᱜᱟᱲ ᱵᱤᱨ ᱨᱮᱫᱚ ᱡᱮᱢᱚᱱ ᱟᱞᱟᱫᱟ ᱛᱟᱨᱯᱚᱨ ᱚᱡᱚᱭ ᱠᱮᱱᱫᱨᱤ ᱢᱮᱞᱟ ᱴᱩᱨ ᱞᱟᱹᱜᱤᱫ ᱫᱚ ᱚᱱᱠᱟ ᱠᱚ ᱫᱚ ᱟᱞᱟᱫᱟ ᱛᱚ ᱩᱱᱠᱩᱣᱟᱜ ᱠᱤᱱᱛᱩ ᱟᱹᱰᱤ ᱜᱟᱱ ᱚᱱᱟᱠᱚ ᱥᱚᱢᱚᱱᱫᱷᱮ ᱵᱟᱲᱟᱭ ᱢᱮᱱᱟᱜᱼᱟ ᱟᱨ ᱠᱚ ᱞᱟᱹᱭᱟᱠᱚᱣᱟ ᱠᱚ ᱡᱮ ᱚᱱᱟ ᱠᱚ ᱜᱟᱹᱭᱤᱰ ᱠᱚᱣᱟᱠᱚ ᱡᱮ ᱡᱟᱛᱮ ᱡᱟᱛᱮ ᱩᱱᱠᱩᱟᱜ ᱥᱚᱢᱚᱥᱥᱟ ᱵᱟᱝ ᱦᱩᱭᱩᱜ ᱥᱮ ᱩᱱᱠᱩ ᱦᱚᱲ ᱡᱟᱦᱟᱸᱭ ᱠᱚ ᱦᱤᱡᱩᱜ ᱠᱟᱱᱟ ᱴᱩᱨ ᱦᱚᱲ ᱩᱱᱠᱩᱣᱟᱜ ᱦᱚᱸ ᱠᱚᱱᱚ ᱚᱥᱩᱵᱤᱫᱟ ᱡᱟᱛᱮ ᱵᱟᱝ ᱦᱩᱭᱩᱜ ᱟᱨ ᱩᱱᱠᱩ ᱠᱤᱱᱛᱩ ᱢᱳᱴᱟ ᱢᱩᱴᱤ ᱡᱟᱜᱮᱛᱚ ᱵᱟᱨᱭᱟ ᱯᱮᱭᱟ ᱤᱭᱟᱹ ᱫᱚᱠᱚ ᱵᱟᱲᱟᱭ ᱜᱮᱭᱟ ᱡᱮᱢᱚᱱ ᱡᱩᱫᱤ ᱵᱚᱱ ᱞᱟᱹᱭᱟ ᱡᱮ ᱵᱟᱝᱞᱟ ᱥᱮ ᱱᱚᱝᱠᱟ ᱟᱹᱫᱤᱵᱟᱹᱥᱤ ᱦᱤᱱᱫᱤ ᱱᱚᱣᱟ ᱠᱚ ᱯᱮᱭᱟ ᱟᱲᱟᱝ ᱛᱮᱫᱚ ᱯᱟᱹᱨᱥᱤ ᱛᱮᱫᱚ ᱮᱠᱫᱚᱢ ᱠᱚ ᱨᱚᱲ ᱫᱟᱲᱮᱜᱼᱟ ᱟᱨ ᱠᱚ ᱵᱩᱡᱷᱟᱹᱣᱪᱚ ᱫᱟᱲᱮᱭᱟᱠᱚᱣᱟ ᱡᱮ ᱱᱤᱭᱟᱹ ᱫᱚ ᱱᱤᱭᱟᱹ ᱠᱚᱫᱚ ᱢᱟᱱᱮ ᱚᱱᱟ ᱠᱚᱨᱮᱱᱟᱜ ᱠᱟᱛᱷᱟ ᱫᱚ